ᱢᱤᱫᱴᱟᱹᱝ ᱫᱟᱹᱲ ᱨᱮᱱᱟᱜ ᱠᱚᱢᱯᱤᱴᱤᱥᱮᱱ ᱨᱮᱧ ᱥᱮᱞᱮᱫ ᱞᱮᱱ ᱛᱟᱦᱮᱱᱟ ᱯᱨᱚᱛᱷᱚᱢᱨᱮ ᱧᱩᱛᱩᱢᱤᱧ ᱚᱞ ᱦᱚᱪᱚ ᱞᱮᱫ ᱛᱟᱦᱮᱱᱟ ᱟᱨ ᱵᱟᱨᱼᱯᱮ ᱫᱤᱱ ᱯᱚᱨᱮ ᱨᱮᱠᱚ ᱦᱚᱦᱚᱣᱟᱫ ᱞᱮᱭᱟ ᱠᱚ ᱟᱨᱠᱚ ᱫᱟᱹᱲ ᱦᱚᱪᱚ ᱠᱮᱫ ᱞᱮᱭᱟ ᱠᱚ ᱮᱠᱥᱚ ᱠᱤᱞᱳᱢᱤᱴᱟᱨ ᱚᱱᱟ ᱫᱟᱹᱲᱨᱮᱧ ᱫᱟᱲᱮᱭ ᱠᱟᱱᱟ ᱫᱟᱲᱮᱞᱤᱱᱟᱹᱧ ᱟᱹᱰᱤ ᱨᱟᱹᱥᱠᱟᱹᱧ ᱵᱩᱡᱷᱟᱹᱣ ᱠᱮᱫᱟ ᱚᱱᱟᱛᱮᱧ ᱞᱟᱹᱭᱟ ᱱᱚᱝᱠᱟ ᱫᱚ ᱚᱲᱟᱜᱼᱨᱮ ᱛᱟᱦᱮᱱ ᱡᱚᱠᱷᱚᱱ ᱥᱮᱛᱟᱜ ᱥᱮᱛᱟᱜ ᱫᱚ ᱫᱟᱹᱲᱵᱟᱲᱟ ᱞᱮᱠᱷᱟᱱ ᱱᱟᱯᱟᱭᱟ ᱪᱮᱫᱟᱜ ᱥᱮ ᱡᱟᱦᱟᱛᱤᱥ ᱡᱟᱦᱟᱸ ᱠᱚᱨᱮ ᱚᱱᱠᱟ ᱥᱯᱳᱨᱴ ᱠᱚ ᱦᱩᱭᱩᱜᱼᱟ ᱥᱮ ᱮᱱᱠᱷᱟᱱ ᱟᱬᱜᱚᱞᱮᱱᱠᱷᱟᱱ ᱢᱟᱱᱮᱢ ᱫᱟᱲᱮᱜ ᱜᱮᱭᱟ ᱚᱱᱟᱫᱚ ᱫᱤᱱ ᱫᱤᱱᱮᱢ ᱫᱟᱹᱲ ᱞᱮᱠᱷᱟᱱ ᱫᱚ ᱯᱮᱥᱴᱤᱠᱚᱜᱼᱟ ᱦᱚᱲᱢᱚ ᱦᱚᱸ ᱟᱨ ᱩᱱᱟᱹᱜ ᱞᱟᱸᱜᱟᱦᱚᱸ ᱵᱟᱢ ᱞᱟᱸᱜᱟᱜᱼᱟ ᱟᱨ ᱫᱟᱹᱲ ᱵᱟᱲᱟ ᱫᱚ ᱟᱹᱰᱤ ᱱᱟᱯᱟᱭᱜᱮ ᱦᱚᱲᱢᱚ ᱪᱚᱞᱟᱵᱚᱞᱟ ᱛᱟᱦᱮᱱᱟ ᱡᱮ ᱢᱟᱱᱮ ᱫᱩᱲᱩᱵ ᱛᱷᱤᱨᱨᱮ ᱵᱟᱢ ᱛᱟᱦᱮᱱᱟ ᱢᱮᱱᱛᱮ ᱟᱨ ᱚᱸᱰᱮ ᱦᱚᱸᱢ ᱫᱟᱲᱮ ᱞᱮᱱᱠᱷᱟᱱ ᱯᱨᱟᱭᱤᱡᱽ ᱠᱚ ᱧᱟᱢᱚᱜᱼᱟ ᱟᱹᱰᱤ ᱨᱟᱹᱥᱠᱟᱹᱜᱮ ᱵᱩᱡᱷᱟᱹᱜᱼᱟ ᱚᱱᱟᱜᱮ ᱤᱧᱦᱚᱸ ᱚᱱᱠᱟᱜᱤᱧ ᱟᱬᱜᱚᱞᱮᱱ ᱛᱟᱦᱮᱫ ᱛᱤᱧ ᱫᱟᱹᱲ ᱠᱟᱜ ᱟᱹᱧ ᱫᱟᱲᱮᱭ ᱠᱟᱹᱱᱟᱹᱧ ᱟᱨ ᱯᱨᱟᱭᱤᱡᱽ ᱠᱚᱦᱚᱸᱧ ᱦᱟᱛᱟᱣ ᱠᱟᱹᱜᱼᱟᱹᱧ